ᱟᱞᱮ ᱴᱚᱴᱷᱟ ᱨᱮᱫᱚ ᱥᱴᱮᱰᱤᱭᱟᱢ ᱢᱟᱴ ᱫᱚ ᱵᱟᱹᱱᱩᱜᱼᱟ ᱛᱚᱵᱮ ᱥᱮᱬᱟ ᱢᱟᱴ ᱢᱮᱱᱟᱜᱼᱟ ᱥᱴᱮᱰᱤᱭᱟᱢ ᱢᱟᱴ ᱵᱮᱱᱟᱣ ᱜᱟᱱᱚᱜᱼᱟ ᱥᱴᱮᱰᱤᱭᱟᱢ ᱢᱟᱴ ᱵᱮᱱᱟᱣ ᱞᱮᱠᱷᱟᱱ ᱱᱚᱣᱟ ᱥᱴᱮᱰᱤᱭᱟᱢ ᱢᱟᱴ ᱨᱮ ᱟᱹᱰᱤ ᱜᱟᱱ ᱠᱷᱤᱞᱚᱣᱟᱲᱤ ᱠᱚ ᱠᱷᱮᱞ ᱫᱟᱲᱮᱭᱟᱜᱼᱟ ᱥᱮ ᱧᱮᱧᱞᱤᱭᱟ ᱠᱚᱦᱚᱸ ᱠᱚ ᱧᱮᱞ ᱫᱟᱲᱮᱭᱟᱜᱼᱟ